ᱦᱮᱸ ᱱᱚᱰᱮ ᱢᱤᱫᱴᱟᱝ ᱚᱱᱠᱟᱱᱟ ᱡᱟᱭᱜᱟ ᱢᱮᱱᱟᱜ ᱜᱮᱭᱟ ᱟᱞᱮ ᱥᱩᱨ ᱨᱮᱜᱮ ᱢᱩᱠᱩᱴᱢᱩᱱᱤᱯᱩᱨ ᱯᱮ ᱟᱸᱡᱚᱢ ᱟᱠᱟᱫ ᱜᱮᱭᱟ ᱱᱚᱰᱮ ᱟᱭᱢᱟ ᱩᱛᱟᱹᱨ ᱡᱤᱱᱤᱥ ᱠᱚ ᱢᱮᱱᱟᱜ ᱜᱮᱭᱟ ᱡᱟᱦᱟᱸᱯᱮ ᱯᱟᱸᱡᱟᱭᱟ ᱚᱱᱟᱠᱚ ᱜᱮ ᱢᱮᱱᱟᱜᱼᱟ ᱟᱨ ᱱᱚᱰᱮ ᱱᱚᱰᱮ ᱯᱟᱨᱠ ᱢᱮᱱᱟᱜᱼᱟ ᱛᱟᱨᱯᱚᱨᱮ ᱰᱮᱹᱢ ᱢᱮᱱᱟᱜᱼᱟ ᱛᱟᱨᱯᱚᱨ ᱰᱤᱭᱟᱨ ᱯᱟᱨᱠ ᱢᱮᱱᱟᱜᱼᱟ ᱟᱨ ᱟᱹᱰᱤ ᱟᱭᱢᱟ ᱡᱟᱭᱜᱟ ᱠᱚᱜᱮ ᱢᱮᱱᱟᱜᱼᱟ ᱫᱟᱬᱟᱱ ᱨᱮᱱᱟᱜ ᱫᱚ ᱦᱩᱸ ᱵᱟᱸᱠᱩᱲᱟ ᱠᱷᱚᱱᱮᱢ ᱞᱟᱹᱭᱮᱫᱟ ᱛᱚ ᱵᱟᱸᱠᱩᱲᱟ ᱠᱷᱚᱱ ᱮᱸ ᱥᱳᱡᱟ ᱠᱷᱟᱛᱲᱟ ᱨᱳᱰ ᱢᱮᱱᱟᱜᱼᱟ ᱚᱸᱰᱮ ᱛᱮᱜᱮ ᱯᱮ ᱦᱤᱡᱩᱜᱼᱟ ᱟᱨ ᱠᱷᱟᱛᱲᱟ ᱠᱷᱚᱱ ᱢᱩᱠᱩᱴᱢᱩᱱᱤᱯᱩᱨ ᱟᱸᱢ ᱠᱷᱟᱛᱲᱟ ᱠᱷᱚᱱ ᱯᱩᱨᱳ ᱢᱩᱠᱩᱴᱢᱩᱱᱤᱯᱩᱨ ᱦᱚᱸ ᱨᱳᱰ ᱢᱮᱱᱟᱜᱼᱟ ᱚᱱᱠᱟ ᱞᱮᱠᱟ ᱛᱮᱜᱮ ᱯᱮ ᱦᱤᱡᱩᱜᱼᱟ ᱟᱸ ᱵᱮᱥᱤ ᱫᱚ ᱵᱟᱝ ᱮᱭ ᱟᱴ ᱠᱤᱞᱳᱢᱤᱴᱟᱨ ᱜᱟᱱ ᱦᱩᱭᱩᱜᱼᱟ ᱰᱮᱹᱢ ᱠᱚᱨᱮ ᱫᱚ ᱱᱤᱛᱳᱜ ᱫᱚ ᱠᱚᱢ ᱟᱠᱟᱱᱟ ᱱᱤᱛᱚ ᱫᱚ ᱩᱸ ᱦᱮᱡ ᱫᱟᱲᱮᱭᱟᱯᱮ ᱯᱤᱠᱱᱤᱠ ᱨᱮᱭᱟ ᱡᱟᱭᱜᱟ ᱫᱚ ᱢᱮᱱᱟᱜᱼᱟ ᱟᱨ ᱟ ᱟᱭᱢᱟ ᱦᱚᱲᱠᱚ ᱦᱤᱡᱩᱜ ᱠᱟᱱ ᱜᱮᱭᱟ ᱠᱚ ᱱᱤᱛᱚᱝ ᱠᱷᱚᱱᱜᱮ ᱥᱮ ᱟᱯᱮ ᱦᱚᱸ ᱯᱮ ᱦᱮᱡᱽ ᱫᱟᱲᱮᱭᱟᱜᱼᱟ ᱦᱮᱸ ᱦᱮᱸ ᱛᱟᱦᱮᱱ ᱨᱮᱭᱟᱜ ᱡᱟᱭᱜᱟ ᱫᱚ ᱠᱳᱱᱳ ᱯᱨᱳᱵᱞᱮᱢ ᱵᱟᱹᱱᱩᱜᱼᱟ ᱠᱳᱱᱳ ᱚᱥᱩᱵᱤᱫᱷᱟ ᱵᱟᱹᱱᱩᱜᱼᱟ ᱛᱟᱦᱮᱸ ᱫᱟᱲᱮᱭᱟᱯᱮ ᱞᱚᱡᱽ ᱢᱮᱱᱟᱜᱼᱟ ᱟᱹᱰᱤ ᱩᱥᱟᱹᱨᱜᱮ ᱛᱟᱦᱮᱱ ᱨᱮᱱᱟᱜ ᱡᱟᱭᱜᱟ ᱠᱚᱫᱚ ᱢᱮᱱᱟᱜᱼᱟ ᱟᱨ ᱡᱚᱢ ᱠᱚᱨᱮᱱᱟᱜ ᱦᱚᱸ ᱠᱳᱱᱳ ᱚᱥᱩᱵᱤᱫᱷᱟ ᱫᱚ ᱵᱟᱝ ᱦᱩᱭᱩᱜᱼᱟ ᱴᱷᱤᱠᱜᱮᱭᱟ ᱛᱟᱦᱚᱞᱮ ᱫᱚᱦᱚᱭ ᱢᱮ